ᱥᱮᱪᱮᱫ ᱫᱚ ᱟᱭᱢᱟ ᱞᱮᱠᱟᱛᱮ ᱴᱷᱟ ᱣᱠᱟᱹ ᱞᱟᱠᱪᱟᱨ ᱥᱚᱲᱠᱚᱭ ᱮᱥᱮᱨᱟᱠᱟᱫᱟ ᱪᱮᱫᱟᱜ ᱥᱮ ᱥᱮᱪᱮᱫ ᱵᱟᱝᱠᱷᱟᱱ ᱞᱟᱠᱪᱟᱨ ᱥᱚᱲᱠᱚ ᱫᱚ ᱵᱟᱝ ᱜᱟᱱᱚᱜᱼᱟ ᱡᱮᱢᱱᱱ ᱥᱮᱨᱮᱧ ᱵᱟᱢ ᱪᱮᱫ ᱞᱮᱠᱷᱟᱱ ᱵᱟᱢ ᱥᱚᱲᱠᱚ ᱫᱟᱲᱮᱭᱟᱜᱼᱟ ᱚᱱᱠᱟ ᱜᱮ ᱟᱭᱢᱟ ᱞᱟᱠᱪᱟᱨ ᱠᱚ ᱢᱮᱱᱟᱜᱼᱟ ᱡᱮ ᱡᱮᱱ ᱵᱟᱦᱟ ᱥᱚᱨᱦᱟᱭ ᱢᱟᱜ ᱢᱚᱬᱮ ᱨᱩ ᱮᱱᱮᱡ ᱠᱚ ᱵᱟᱢ ᱪᱮᱫ ᱞᱮᱠᱷᱟᱱ ᱵᱟᱢ ᱥᱚᱲᱠᱚ ᱫᱟᱲᱮᱭᱟᱜᱼᱟ ᱚᱱᱟᱛᱮ ᱥᱮᱪᱮᱫ ᱞᱮᱠᱟᱛᱮ ᱞᱟᱠᱪᱟᱨ ᱥᱚᱲᱠᱚ ᱫᱚ ᱟᱹᱰᱤ ᱢᱟᱨᱟᱝᱼᱮ ᱮᱥᱮᱨ ᱮᱫᱟ